ᱦᱮᱸ ᱤᱧᱟᱹᱜ ᱥᱩᱨ ᱥᱩᱯᱩᱨ ᱟᱹᱛᱩᱨᱮ ᱢᱤᱫᱴᱮᱱ ᱵᱷᱡᱚᱱ ᱜᱟᱫᱮᱞ ᱢᱮᱱᱟᱜ ᱠᱚᱣᱟ ᱩᱱᱠᱩ ᱫᱚ ᱫᱤᱱᱟᱹᱢ ᱦᱤᱞᱳᱜ ᱵᱷᱚᱡᱚᱱ ᱠᱚ ᱥᱮᱨᱮᱧᱟ ᱟᱨ ᱢᱤᱫᱴᱮᱱ ᱢᱚᱱᱫᱤᱨ ᱨᱮᱠᱚ ᱡᱟᱣᱨᱟᱜᱼᱟ